ᱤᱧ ᱫᱚ ᱡᱟᱦᱟᱱᱟᱜ ᱨᱩ ᱥᱟᱯᱟᱯ ᱫᱚ ᱵᱟᱹᱧ ᱨᱩᱭ ᱜᱮᱭᱟ ᱢᱮᱱ ᱠᱷᱟᱱ ᱡᱟᱦᱟᱸ ᱠᱚᱨᱮᱜ ᱨᱩ ᱠᱚᱧ ᱟᱸᱡᱚᱢ ᱞᱮᱠᱷᱟᱱ ᱟᱹᱰᱤ ᱢᱚᱡᱤᱧ ᱟᱸᱡᱚᱢ ᱜᱮᱭᱟ ᱟᱨ ᱥᱚᱢᱚᱭ ᱵᱟᱝ ᱠᱷᱟᱹᱛᱤᱨ ᱛᱮ ᱨᱩ ᱥᱟᱯᱟᱯ ᱠᱚᱫᱚ ᱵᱟᱹᱧ ᱪᱮᱫ ᱫᱟᱲᱮ ᱠᱟᱣᱫᱟ ᱥᱮ ᱵᱟᱹᱧ ᱠᱤᱨᱤᱧ ᱟᱹᱜᱩ ᱫᱟᱲᱮ ᱠᱟᱣᱫᱟ ᱚᱱᱟ ᱠᱷᱟᱹᱛᱤᱨ ᱛᱮ ᱤᱧ ᱫᱚ ᱵᱟᱹᱧ ᱪᱮᱫ ᱫᱟᱲᱮ ᱠᱟᱣᱫᱟ